ᱡᱟᱦᱟᱸ ᱞᱮᱠᱟ ᱟᱵᱚ ᱱᱟᱣᱟ ᱡᱩᱜᱽ ᱨᱮ ᱡᱟᱦᱟᱱᱟᱜ ᱵᱮᱱᱟᱣ ᱠᱚᱵᱚᱱ ᱪᱮᱫᱚᱜ ᱠᱟᱱᱟ ᱚᱱᱟ ᱠᱚ ᱡᱤᱱᱤᱥ ᱵᱷᱤᱰᱭᱳ ᱵᱮᱱᱟᱣ ᱠᱟᱛᱮᱫ ᱤᱭᱩᱴᱤᱭᱩᱵᱽ ᱨᱮᱵᱚᱱ ᱟᱲᱟᱜᱮᱜᱼᱟ ᱟᱨ ᱦᱚᱲ ᱠᱚᱵᱚᱱ ᱪᱮᱫ ᱮᱫ ᱠᱚᱣᱟ ᱩᱱᱠᱩ ᱦᱚᱸ ᱚᱱᱟ ᱧᱮᱞ ᱛᱮᱠᱚ ᱪᱮᱫᱚᱜ ᱠᱟᱱᱟ ᱚᱱᱟ ᱟᱹᱰᱤ ᱠᱩᱥᱤ ᱟᱨ ᱪᱮᱫᱞᱮᱠᱟ ᱨᱮ ᱱᱚᱣᱟ ᱵᱚᱱ ᱵᱮᱱᱟᱣ ᱫᱚᱦᱚ ᱠᱟᱜᱼᱟ ᱚᱱᱟ ᱦᱚᱸ ᱟᱹᱰᱤ ᱧᱮᱞ ᱫᱚᱦᱚ ᱦᱩᱭᱩᱜᱼᱟ ᱡᱮᱢᱚᱱ ᱱᱟᱣᱟ ᱱᱟᱣᱟ ᱦᱚᱲ ᱠᱚᱦᱚᱸ ᱠᱚ ᱪᱮᱫᱚᱜ ᱢᱟ ᱵᱷᱤᱰᱭᱳ ᱟᱲᱟᱜ ᱠᱟᱜ ᱠᱷᱟᱱ ᱫᱚ ᱟᱹᱰᱤ ᱦᱚᱲ ᱠᱚ ᱧᱮᱞ ᱪᱮᱫᱚᱜᱼᱟ ᱚᱱᱟ ᱜᱮ ᱟᱹᱰᱤ ᱵᱮᱥ ᱨᱮᱱᱟᱜ ᱠᱟᱛᱷᱟ ᱠᱟᱱᱟ ᱟᱨ ᱡᱟᱦᱟᱱᱟᱜ ᱡᱤᱱᱤᱥ ᱦᱚᱸ ᱟᱞᱚ ᱵᱤᱞᱩᱯᱛᱚᱜ ᱢᱟ ᱡᱮᱭᱥᱮ ᱠᱤ ᱟᱵᱚ ᱟᱵᱚ ᱦᱚᱲ ᱠᱚ ᱞᱟᱹᱜᱤᱫ ᱛᱮᱱᱟᱜ ᱦᱚᱸ ᱟᱵᱚ ᱟᱹᱰᱤ ᱠᱤᱪᱷᱩ ᱵᱮᱱᱟᱣ ᱵᱚᱱ ᱵᱟᱰᱟᱭᱟ ᱡᱮᱭᱥᱮ ᱠᱤ ᱦᱟᱴᱟᱜ ᱠᱚ ᱠᱷᱟᱹᱧᱪᱤ ᱠᱚ ᱯᱟᱨᱠᱚᱢ ᱠᱚ ᱚᱱᱟ ᱠᱚ ᱡᱤᱱᱤᱥ ᱦᱚᱸ ᱟᱵᱚ ᱡᱩᱫᱤ ᱤᱭᱩᱴᱤᱭᱩᱵᱽ ᱨᱮᱵᱚᱱ ᱠᱷᱩᱞᱟᱹᱣ ᱠᱟᱜᱼᱟ ᱮᱢ ᱠᱟᱜᱼᱟ ᱵᱚᱱ ᱮᱱᱠᱷᱟᱱ ᱫᱚ ᱚᱱᱟ ᱠᱚ ᱧᱮᱞᱛᱮ ᱟᱵᱚ ᱦᱚᱲ ᱦᱚᱯᱚᱱ ᱠᱚᱠᱚ ᱧᱮᱞᱟ ᱟᱨ ᱠᱚ ᱧᱮᱞ ᱪᱮᱫᱚᱜᱼᱟ ᱟᱨ ᱪᱮᱫᱚᱜ ᱠᱷᱟᱱ ᱠᱚ ᱚᱱᱟ ᱡᱤᱱᱤᱥ ᱛᱟᱦᱮᱱᱟ ᱮᱱᱠᱷᱟᱱ ᱚᱱᱟ ᱡᱤᱱᱤᱥ ᱛᱤᱥ ᱦᱚᱸ ᱵᱟᱭ ᱟᱫᱚᱜᱼᱟ ᱟᱵᱚ ᱦᱚᱲ ᱪᱮᱛᱟᱱ ᱨᱮᱦᱚᱸ ᱟᱨ ᱡᱮᱢᱚᱱ ᱫᱤᱠᱩ ᱪᱮᱛᱟᱱ ᱨᱮᱦᱚᱸ ᱩᱱᱠᱩ ᱦᱚᱸ ᱟᱠᱚᱣᱟᱜ ᱡᱤᱱᱤᱥ ᱠᱚ ᱡᱟᱦᱟᱸ ᱛᱤᱱᱟᱹᱜ ᱵᱮᱱᱟᱣ ᱠᱚ ᱵᱟᱰᱟᱭᱟ ᱟᱹᱰᱤ ᱠᱤᱪᱷᱩ ᱠᱟᱨ ᱵᱮᱱᱟᱣ ᱜᱮᱪᱚᱝ ᱵᱟᱠᱷᱟᱱ ᱡᱟᱦᱟᱱᱟᱜ ᱜᱮᱪᱚᱝ ᱚᱱᱠᱟ ᱜᱮ ᱵᱮᱱᱟᱣ ᱠᱚ ᱵᱟᱰᱟᱭᱟ ᱮᱱᱠᱷᱟᱱ ᱫᱚ ᱚᱱᱟ ᱠᱚᱢ ᱵᱷᱤᱰᱭᱳ ᱵᱮᱱᱟᱣ ᱠᱟᱛᱮᱫ ᱤᱭᱩᱴᱤᱭᱩᱵᱽ ᱠᱚᱨᱮ ᱵᱟᱠᱷᱟᱱ ᱤᱱᱴᱟᱨᱱᱮᱴ ᱠᱚᱨᱮ ᱠᱚ ᱟᱲᱟᱜ ᱠᱟᱜᱼᱟ ᱠᱷᱟᱱ ᱫᱚ ᱚᱱᱟ ᱠᱚ ᱧᱮᱞ ᱠᱟᱛᱮᱫ ᱚᱱᱟ ᱦᱚᱸᱠᱚ ᱧᱮᱞ ᱪᱮᱫᱚᱜᱼᱟ ᱮᱱᱠᱷᱟᱱ ᱫᱚ ᱟᱹᱰᱤ ᱵᱮᱥ ᱨᱮᱱᱟᱜ ᱠᱟᱛᱷᱟ ᱠᱟᱱᱟ